ᱦᱮᱞᱳ ᱟᱢ ᱫᱚ ᱚᱠᱚᱭ ᱦᱮᱸ ᱤᱧ ᱫᱚ ᱟᱹᱛᱩ ᱨᱮᱱ ᱢᱟᱺᱡᱷᱤ ᱵᱩᱲᱦᱤ ᱠᱟᱱ ᱜᱤᱭᱟᱹᱧ ᱟᱞᱮ ᱫᱚ ᱪᱮᱫ ᱠᱚᱞᱮ ᱪᱤᱠᱟᱹ ᱵᱟᱲᱟᱭᱟ ᱱᱚᱜᱼᱚᱭ ᱵᱚᱨᱥᱟ ᱫᱤᱱ ᱫᱚ ᱦᱩᱲᱩ ᱠᱚᱞᱮ ᱨᱚᱦᱚᱭᱟ ᱦᱮᱲᱦᱮᱫ ᱟᱞᱮ ᱨᱚᱦᱚᱭ ᱠᱟᱛᱮᱫ ᱫᱚ ᱤᱱᱟᱹ ᱵᱟᱫᱮ ᱚᱱᱮ ᱨᱮᱭᱟᱲ ᱫᱤᱱ ᱜᱮᱫ ᱨᱟᱠᱟᱵ ᱠᱟᱛᱮᱫ ᱫᱚ ᱨᱮᱭᱟᱲ ᱫᱤᱱ ᱫᱚ ᱛᱩᱲᱤ ᱠᱚᱞᱮ ᱮᱨᱟ ᱜᱩᱦᱩᱢ ᱠᱚ ᱵᱟᱹᱫᱽ ᱢᱟᱹᱥᱨᱤ ᱠᱚ ᱟᱨ ᱦᱚᱸ ᱯᱮᱸᱭᱟᱡᱽ ᱨᱟᱹᱥᱩᱱ ᱠᱚ ᱦᱚᱸ ᱞᱮ ᱨᱚᱦᱚᱭᱟ ᱟᱲᱟᱜ ᱠᱚᱞᱮ ᱮᱨᱟ ᱤᱱᱟᱹ ᱠᱷᱚᱱ ᱮᱴᱟᱜ ᱫᱤᱱ ᱫᱚ ᱟᱨ ᱪᱮᱫ ᱞᱮ ᱪᱤᱠᱟᱹᱭᱟ ᱱᱤᱭᱟᱹ ᱠᱚᱨᱮᱢᱟ ᱠᱟᱹᱢᱤᱢᱟ ᱵᱟᱝ ᱧᱟᱢᱚᱜᱼᱟ ᱵᱟᱝ ᱦᱩᱭᱩᱜᱼᱟ ᱟᱫᱚ ᱟᱫᱚᱢ ᱦᱚᱲ ᱫᱚ ᱵᱟᱦᱨᱮ ᱫᱤᱥᱚᱢ ᱠᱟᱹᱢᱤ ᱠᱚ ᱪᱟᱞᱟᱜᱼᱟ ᱟᱫᱚᱢ ᱦᱚᱲ ᱫᱚ ᱵᱟᱝᱞᱟᱜ ᱥᱮᱫ ᱠᱟᱹᱢᱤ ᱠᱚ ᱪᱟᱞᱟᱜᱼᱟ ᱚᱱᱛᱮ ᱢᱤᱫ ᱢᱟᱹᱦᱱᱟᱹ ᱜᱟᱱ ᱠᱚ ᱛᱟᱦᱮᱱᱟ ᱚᱱᱛᱮ ᱠᱷᱚᱱ ᱡᱟ ᱜᱮᱠᱚ ᱨᱳᱡᱽᱜᱟᱨ ᱟᱹᱜᱩᱭᱟ ᱚᱱᱛᱮ ᱠᱷᱩᱵᱽ ᱡᱳᱨ ᱚᱠᱚᱭ ᱫᱚ ᱢᱟᱹᱦᱱᱟᱹ ᱫᱤᱱ ᱚᱠᱚᱭ ᱫᱚ ᱯᱚᱸᱪᱤᱥ ᱫᱤᱱ ᱵᱤᱥ ᱫᱤᱱ ᱚᱱᱠᱟ ᱩᱱᱠᱩ ᱫᱚ ᱮᱴᱟᱜ ᱮᱴᱟᱜ ᱫᱤᱥᱚᱢ ᱚᱠᱚᱭ ᱫᱚ ᱠᱮᱨᱚᱞᱮ ᱪᱟᱞᱟᱜᱼᱟ ᱚᱠᱚᱭ ᱫᱚ ᱛᱟᱹᱢᱤᱞᱱᱟᱹᱰᱩ ᱚᱠᱚᱭ ᱫᱚ ᱫᱤᱞᱞᱤ ᱠᱚ ᱪᱟᱞᱟᱜ ᱠᱟᱱᱟ ᱪᱮᱫ ᱠᱚ ᱯᱷᱮᱠᱴᱨᱤ ᱠᱚ ᱠᱚ ᱠᱷᱩᱞᱟᱹᱣ ᱠᱟᱫᱟ ᱚᱠᱚᱭ ᱫᱚ ᱩᱵ ᱯᱮᱠᱤᱝ ᱠᱚ ᱚᱠᱚᱭ ᱫᱚ ᱨᱟᱡᱽᱢᱤᱥᱛᱨᱤ ᱠᱟᱹᱢᱤ ᱠᱚ ᱩᱱᱠᱩ ᱫᱚ ᱚᱠᱚᱭ ᱫᱚ ᱪᱷᱚ ᱢᱟᱹᱦᱱᱟᱹ ᱠᱚ ᱛᱟᱦᱮᱱᱟ ᱚᱠᱚᱭ ᱫᱚ ᱵᱚᱪᱷᱚᱨ ᱫᱤᱱ ᱦᱚᱸ ᱠᱚ ᱛᱟᱦᱮᱱᱟ ᱚᱸᱰᱮ ᱫᱚ ᱟᱫᱚᱢ ᱠᱚᱫᱚ ᱴᱷᱤᱠᱟᱹᱫᱟᱨ ᱠᱚ ᱤᱫᱤᱭᱮᱫ ᱠᱚᱣᱟ ᱟᱫᱚᱢ ᱠᱚᱫᱚ ᱚᱱᱠᱟ ᱴᱷᱤᱠᱟᱹᱫᱟᱨ ᱤᱫᱤ ᱠᱟᱛᱮᱫ ᱛᱟᱭᱚᱢ ᱛᱮ ᱩᱱᱠᱩ ᱧᱮᱞ ᱧᱮᱯᱮᱞᱚᱜ ᱠᱟᱱᱛᱮ ᱟᱵᱟᱨ ᱩᱱᱠᱩ ᱠᱚ ᱢᱮᱛᱟᱣ ᱠᱚ ᱠᱟᱱᱟ ᱟᱯᱮ ᱯᱮ ᱟᱹᱜᱩ ᱫᱟᱲᱮᱭᱟᱠᱚ ᱠᱷᱟᱱ ᱟᱯᱮᱜᱮ ᱟᱹᱜᱩ ᱠᱚᱯᱮ ᱟᱯᱮ ᱦᱚᱸ ᱟᱫᱚᱢ ᱫᱚᱠᱚ ᱠᱟᱹᱢᱤᱭᱟ ᱫᱤᱱ ᱤᱭᱟᱹ ᱫᱤᱱ ᱦᱤᱥᱟᱹᱵᱽ ᱛᱮ ᱵᱚᱞᱮ ᱜᱷᱚᱱᱴᱟ ᱦᱤᱥᱟᱹᱵᱽ ᱛᱮ ᱛᱤᱱᱟᱹᱜ ᱜᱷᱚᱱᱴᱟ ᱨᱮ ᱛᱤᱱᱟᱹᱜ ᱠᱟᱛᱮᱫ ᱠᱚ ᱮᱢᱟ ᱠᱚ ᱠᱟᱱᱟ ᱟᱨ ᱟᱫᱚᱢ ᱫᱚ ᱢᱟᱹᱦᱱᱟᱹ ᱦᱤᱥᱟᱹᱵᱽ ᱛᱮᱠᱚ ᱠᱟᱹᱢᱤᱭᱟ ᱟᱫᱚᱢ ᱫᱚ ᱢᱟᱹᱦᱱᱟᱹ ᱨᱮ ᱵᱟᱨᱚ ᱦᱟᱡᱟᱨ ᱦᱚᱸ ᱟᱫᱚᱢ ᱫᱚ ᱯᱚᱫᱨᱳ ᱦᱟᱡᱟᱨ ᱦᱚᱸ ᱟᱭᱢᱟ ᱨᱚᱠᱚᱢ ᱛᱮᱠᱚ ᱤᱫᱤᱭᱮᱫ ᱠᱚᱣᱟ ᱛᱚ ᱢᱟᱱᱮ ᱚᱠᱚᱭ ᱫᱚ ᱚᱱᱠᱟ ᱥᱤᱧ ᱦᱚᱸ ᱠᱚ ᱠᱟᱹᱢᱤᱭᱟ ᱧᱤᱫᱟᱹ ᱦᱚᱸ ᱛᱤᱱᱟᱹᱜ ᱮᱢ ᱵᱮᱸᱜᱮᱫ ᱫᱟᱲᱮᱭᱟᱜᱼᱟ ᱛᱤᱱᱟᱹᱜ ᱮᱢ ᱠᱟᱹᱢᱤ ᱫᱟᱲᱮᱭᱟᱜᱼᱟ ᱩᱱᱟᱹᱜ ᱜᱮ ᱟᱢᱟᱜ ᱯᱚᱭᱥᱟ ᱦᱚᱸ ᱰᱷᱮᱹᱨ ᱦᱩᱭᱩᱜᱼᱟ ᱴᱷᱤᱠ ᱜᱮᱭᱟ ᱛᱚᱵᱮ ᱢᱟᱧ ᱫᱚᱦᱚᱭ ᱫᱟ